ᱦᱳᱭ ᱤᱧ ᱫᱚ ᱥᱟᱥᱛᱨᱚ ᱨᱮᱱᱟᱜ ᱥᱮᱨᱮᱧ ᱠᱚᱫᱚᱹᱧ ᱠᱩᱥᱤᱭᱟᱜ ᱜᱮᱭᱟ ᱡᱮᱞᱮᱠᱟ ᱢᱮᱱᱟᱜ ᱟᱠᱟᱫᱟ ᱡᱮ ᱵᱤᱦᱟᱹ ᱵᱟᱯᱞᱟ ᱡᱩᱠᱛᱤ ᱵᱟᱸᱠᱷᱮᱬ ᱱᱚᱣᱟ ᱪᱷᱟᱲᱟ ᱢᱮᱱᱟᱜ ᱟᱠᱟᱫᱟ ᱡᱟᱦᱟᱸ ᱠᱚ ᱢᱮᱛᱟᱜ ᱠᱟᱱ ᱢᱟᱱᱩᱥᱨᱤᱡᱚᱱ ᱟᱨ ᱫᱷᱟᱹᱛᱩ ᱥᱤᱨᱤᱡᱚᱱ ᱟᱨᱦᱚᱸ ᱡᱟᱦᱟᱱᱟᱜ ᱯᱚᱨᱚᱵᱽ ᱵᱤᱦᱟᱹ ᱵᱟᱦᱟ ᱨᱮ ᱱᱚᱜᱼᱚᱱ ᱠᱟᱱ ᱯᱚᱨᱚᱵᱽ ᱨᱮᱜᱮ ᱥᱟᱥᱛᱨᱚ ᱥᱮᱨᱮᱧ ᱠᱚᱫᱚ

ᱟᱡᱚᱢᱚᱜᱼᱟ ᱡᱟᱦᱟᱱᱟᱜ ᱵᱤᱱᱛᱤ ᱵᱟᱸᱠᱷᱮᱬ ᱠᱚᱨᱮ ᱡᱟᱦᱟᱸ ᱞᱮᱠᱟ ᱵᱚ ᱥᱮᱨᱮᱧᱟ ᱱᱚᱣᱟ ᱜᱮ ᱥᱟᱥᱛᱚ ᱥᱮᱨᱮᱧ ᱠᱚ ᱢᱮᱛᱟᱜᱼᱟ

ᱢᱚᱱᱮ ᱦᱩᱭᱩᱜ ᱠᱟᱱᱟ ᱛᱚᱵᱮ ᱠᱷᱟᱱ ᱱᱚᱣᱟ ᱠᱚᱫᱚ

ᱵᱟᱝ ᱟᱞᱜᱟᱣᱟ ᱱᱚᱣᱟ ᱠᱚᱫᱚ ᱯᱟᱹᱦᱤᱞ ᱜᱩᱨᱩᱡᱚᱱ ᱠᱷᱚᱱ ᱴᱷᱮᱱ ᱜᱮ ᱟᱡᱚᱢ ᱟᱠᱟᱱᱟ ᱢᱮᱱᱠᱷᱟᱱ

ᱱᱚᱣᱟ ᱠᱚ ᱥᱟᱥᱛᱨᱚ ᱥᱮᱨᱮᱧ ᱫᱚ ᱡᱟᱹᱥᱛᱤ ᱠᱟᱛᱮ ᱟᱡᱚᱢ ᱟᱠᱟᱱᱟ ᱯᱟᱹᱦᱤᱞ ᱢᱟ ᱦᱟᱨᱟᱢ ᱠᱚ ᱴᱷᱮᱱ ᱟᱨᱥᱮ ᱯᱟᱹᱦᱤᱞ ᱨᱮᱱ ᱜᱚᱲᱚᱢ ᱦᱟᱲᱟᱢ ᱵᱩᱰᱤ ᱠᱚᱴᱷᱮᱱ ᱱᱚᱣᱟ ᱥᱟᱥᱛᱨᱚ ᱥᱮᱨᱮᱧ ᱫᱚ

ᱢᱚᱱᱮ ᱫᱚ ᱟᱹᱰᱤ ᱜᱮ

ᱥᱟᱥᱛᱨᱚ ᱥᱮᱨᱮᱧ ᱫᱚ

ᱥᱚᱨᱚᱞ ᱜᱮ ᱢᱚᱱᱮ ᱦᱩᱭᱩᱜ ᱨᱮᱦᱚᱸ ᱩᱱᱟᱹᱜ ᱫᱚ ᱵᱟᱝ ᱟᱸᱴᱟ ᱢᱮᱱᱠᱷᱟᱱ ᱟᱹᱰᱤ ᱜᱮ ᱟᱸᱴ ᱠᱷᱟᱱ ᱫᱚ

ᱟᱨ ᱵᱟᱝ ᱠᱷᱟᱱ ᱫᱚ ᱵᱟᱝ ᱡᱟᱦᱟᱭ ᱠᱚ ᱪᱟᱨᱡᱟᱣ ᱟᱠᱟᱫᱟ ᱩᱱᱠᱩ ᱴᱷᱮᱱ ᱫᱚ ᱩᱱᱟᱹᱜ ᱴᱟ ᱫᱚ ᱵᱟᱝ ᱠᱚᱴᱷᱤᱱᱟ ᱱᱚᱜᱼᱚᱭ ᱱᱤᱭᱟᱹ ᱜᱮ ᱥᱟᱥᱛᱚ ᱥᱮᱨᱮᱧ ᱠᱚ ᱢᱮᱛᱟᱜ ᱠᱟᱱᱟ